ᱦᱮᱸ ᱦᱮᱞᱳ ᱦᱮᱸ ᱨᱟᱫᱷᱩᱱᱤᱧ ᱞᱟᱹᱭᱮᱫᱟ ᱦᱮᱸ ᱞᱟᱹᱭ ᱢᱮ ᱵᱟᱦᱟ ᱵᱚᱸᱜᱟ ᱨᱮ ᱵᱟᱦᱟ ᱵᱚᱸᱜᱟ ᱨᱮᱫᱚ ᱜᱚᱴ ᱨᱮᱞᱮ ᱵᱚᱸᱜᱟᱜᱼᱟ ᱟᱨ ᱮᱱᱮᱡ ᱮᱱᱮᱡ ᱛᱮ ᱱᱟᱭᱠᱮ ᱞᱮ ᱫᱟᱨᱟᱢ ᱟᱜᱩᱭᱮᱭᱟ ᱤᱱᱟᱹᱠᱟᱛᱮ ᱡᱟᱦᱟᱸᱭ ᱱᱟᱭᱠᱮ ᱠᱚ ᱟᱹᱨᱩᱵᱮᱭᱟ ᱟᱨ ᱡᱟᱦᱟᱸᱭ ᱞᱟᱸᱫᱟ ᱜᱟᱱᱚᱜ ᱦᱚᱲ ᱫᱚ ᱩᱱᱤ ᱫᱚ ᱚᱸᱰᱮ ᱜᱮ ᱫᱟᱜ ᱮᱭ ᱫᱩᱞᱟᱭᱟ ᱟᱨ ᱫᱚᱥᱟᱨ ᱢᱟᱦᱟ ᱫᱚ ᱟᱹᱰᱤ ᱥᱟᱨᱫᱤᱭᱟᱠᱚ ᱵᱟᱦᱟ ᱵᱟᱦᱟ ᱫᱟᱜ ᱠᱚ ᱫᱩᱞ ᱡᱚᱝᱟᱜᱼᱟ ᱞᱟᱸᱫᱟ ᱜᱟᱱᱚᱜ ᱦᱚᱲ ᱡᱚᱛᱚ ᱦᱚᱲ ᱵᱟᱦᱟ ᱨᱮᱱᱟᱜ ᱠᱚ ᱨᱟᱹᱥᱠᱟᱹᱭᱟ ᱡᱚᱢᱟᱜ ᱠᱚᱫᱚ ᱡᱤᱞ ᱩᱛᱩ ᱫᱟᱠᱟ ᱫᱟᱹᱞ ᱩᱛᱩ ᱟᱨᱻ ᱟᱫᱚᱢ ᱦᱚᱲ ᱫᱚ ᱜᱩᱲ ᱯᱤᱴᱷᱟᱹ ᱠᱚᱦᱚᱸ ᱠᱚ ᱯᱤᱴᱷᱟᱹᱭ ᱜᱮᱭᱟ ᱥᱚᱨᱦᱟᱭ ᱨᱮᱫᱚ ᱩᱢ ᱦᱤᱞᱳᱜ ᱫᱚᱞᱮ ᱩᱢᱩᱜᱼᱟ ᱟᱨ ᱵᱚᱸᱜᱟ ᱦᱤᱞᱳᱜ ᱫᱚᱞᱮ ᱵᱚᱸᱜᱟᱜᱼᱟ ᱟᱨ ᱠᱷᱩᱱᱴᱟᱹᱣ ᱦᱤᱞᱳᱜ ᱫᱚ ᱠᱷᱩᱱᱛᱟᱹᱣ ᱦᱤᱞᱳᱜ ᱫᱚᱞᱮ ᱠᱷᱩᱱᱴᱟᱹᱣ ᱠᱚᱣᱟ ᱰᱟᱝᱨᱟ ᱟᱨ ᱡᱟᱞᱮ ᱢᱟᱦᱟ ᱨᱮᱫᱚ ᱯᱟᱛᱲᱟ ᱠᱚᱞᱮ ᱯᱤᱴᱷᱟᱹ ᱯᱟᱛᱲᱟᱞᱮ ᱯᱤᱴᱷᱟᱹᱭᱟ ᱯᱟᱛᱲᱟ ᱯᱤᱴᱷᱟᱹ ᱠᱮᱫ ᱜᱮᱞᱮ ᱡᱤᱞ ᱩᱛᱩ ᱫᱟᱠᱟ ᱩᱛᱩ ᱤᱥᱤᱱᱟᱞᱮ ᱟᱨ ᱥᱟᱠᱨᱟᱛ ᱢᱟᱦᱟ ᱫᱚ ᱜᱩᱲ ᱯᱤᱴᱷᱟᱹ ᱰᱩᱸᱵᱩᱜ ᱯᱤᱴᱷᱟᱹ ᱠᱚᱞᱮ ᱤᱥᱤᱱᱟ ᱟᱨᱞᱮ ᱡᱚᱢ ᱵᱟᱲᱟ ᱠᱮᱫ ᱜᱮ ᱚᱱᱠᱟ ᱜᱮᱞᱮ ᱥᱟᱠᱨᱟᱛ ᱯᱚᱨᱚᱵ ᱫᱚᱞᱮ ᱢᱟᱱᱟᱣᱟ ᱟᱪᱪᱷᱟ ᱟᱪᱪᱷᱟ